ᱤᱧᱟᱹᱜ ᱱᱚᱣᱟ ᱴᱚᱴᱷᱟᱨᱮ ᱟᱭᱢᱟ ᱨᱚᱠᱚᱢ ᱰᱟᱴᱟ ᱢᱮᱱᱟᱜ ᱠᱟᱫᱟ ᱟᱭᱢᱟ ᱨᱚᱠᱚᱢ ᱡᱟᱛᱤ ᱠᱚ ᱢᱮᱱᱟᱜ ᱠᱚᱣᱟ ᱥᱟᱶᱛᱟᱞ ᱦᱤᱱᱫᱩ ᱢᱩᱥᱞᱤᱢ ᱚᱱᱠᱟᱜᱮ ᱟᱭᱢᱟ ᱨᱚᱠᱚᱢ ᱡᱮᱢᱚᱱ ᱵᱮᱥᱤᱨ ᱵᱷᱟᱜᱽ ᱜᱮ ᱱᱚᱸᱰᱮ ᱫᱚ ᱦᱟᱸᱰᱮ ᱱᱟᱸᱰᱮ ᱠᱷᱚᱡ ᱦᱮᱡ ᱟᱠᱟᱱ ᱫᱤᱠᱩ ᱠᱚ ᱢᱮᱱᱟᱜ ᱠᱚᱣᱟ ᱩᱱᱠᱩ ᱫᱚ ᱱᱚᱣᱟ ᱪᱟᱹᱠᱨᱤ ᱠᱷᱟᱹᱛᱤᱨ ᱛᱮ ᱟᱭᱢᱟ ᱡᱟᱭᱜᱟ ᱠᱷᱚᱡ ᱟᱭᱢᱟ ᱨᱚᱠᱚᱢ ᱤᱭᱟᱹ ᱠᱷᱚᱡ ᱠᱚ ᱦᱮᱡ ᱠᱟᱱ ᱛᱟᱦᱮᱸᱫ ᱱᱚᱸᱰᱮ ᱠᱚ ᱛᱟᱦᱮᱸ ᱟ ᱠᱟᱱᱟ ᱚᱱᱟ ᱥᱟᱛᱮᱫ ᱦᱚᱲ ᱦᱚᱲ ᱠᱚᱦᱚᱸ ᱟᱭᱢᱟ ᱢᱮᱱᱟᱜ ᱠᱚᱣᱟ ᱟᱫᱚᱢ ᱟᱫᱚᱢ ᱢᱩᱥᱞᱟᱹ ᱠᱚ ᱵᱮᱥᱤᱨ ᱵᱷᱟᱜᱽ ᱜᱮ ᱫᱤᱠᱩ ᱩᱱᱠᱩ ᱫᱚ ᱟᱭᱢᱟ ᱨᱚᱠᱚᱢ ᱵᱮᱵᱽᱥᱟ ᱫᱤᱠ ᱛᱷᱮᱠᱮ ᱡᱟᱦᱟᱱ ᱞᱟᱹᱠ ᱨᱮᱭᱟᱜ ᱠᱟᱛᱷᱟᱥᱨᱤ ᱡᱟᱦᱟᱱ ᱦᱚᱨᱚᱜ ᱵᱟᱸᱫᱮᱭᱟᱜ ᱡᱮᱢᱚᱱ ᱥᱟᱲᱤ ᱠᱚ ᱚᱱᱟ ᱠᱚ ᱤᱭᱟᱹ ᱠᱟᱛᱮᱫ ᱟᱠᱚᱣᱟᱜ ᱱᱚᱣᱟ ᱵᱮᱵᱽᱥᱟᱠᱚ ᱠᱟᱫᱟ ᱟᱨ ᱟᱵᱚ ᱦᱚᱲ ᱩᱝᱠᱩ ᱦᱚᱸ ᱟᱠᱚ ᱵᱟ ᱜᱷᱟᱨᱚᱸᱡᱽ ᱨᱮ ᱞᱟᱜᱤᱫ ᱡᱮᱴᱟ ᱫᱤᱱ ᱢᱚᱡᱩᱨᱤ ᱠᱷᱟᱴᱟᱣ ᱠᱟᱛᱮᱫ ᱟᱠᱚᱣᱟᱜ ᱥᱚᱝᱥᱟᱨ ᱠᱚ ᱪᱟᱞᱟᱣᱮᱫᱟ ᱦᱟᱱᱛᱮ ᱱᱟᱛᱮ ᱠᱟᱹᱢᱤ ᱠᱚ ᱪᱟᱞᱟᱜᱼᱟ ᱟᱨ ᱞᱟᱹᱴᱩ ᱞᱟᱹᱴᱩ ᱫᱤᱠᱩ ᱠᱚ ᱩᱱᱠᱩ ᱟᱠᱚ ᱵᱤᱫᱮᱥ ᱨᱮᱠᱚ ᱵᱮᱵᱽᱥᱟᱭᱟ ᱟᱨ ᱦᱚᱲ ᱡᱚᱛᱚ ᱤᱭᱟᱹ ᱞᱟᱦᱮᱥᱮᱫ ᱡᱮᱴᱟ ᱚᱠᱚᱭ ᱠᱚᱫᱚ ᱱᱚᱝᱠᱟ ᱵᱷᱟᱜᱮ ᱯᱚᱨᱤᱵᱟᱨ ᱠᱚ ᱛᱟᱦᱮᱸᱱ ᱛᱮ ᱟᱠᱚᱣᱟᱜ ᱨᱚᱲ ᱠᱚ ᱦᱚᱨᱚᱜ ᱵᱟᱸᱫᱮ ᱠᱚ ᱡᱚᱛᱚ ᱠᱚ ᱪᱮᱸᱡᱽ ᱠᱮᱫᱟ ᱢᱮᱱᱠᱷᱟᱱ ᱡᱟᱦᱟᱸᱭ ᱜᱽᱨᱟᱢ ᱜᱚᱸᱡᱽ ᱨᱮ ᱩᱱᱠᱩ ᱫᱚ ᱟᱠᱚᱣᱟᱜ ᱱᱚᱣᱟ ᱮᱠᱴᱩ ᱯᱚᱨᱤᱥᱨᱚᱢ ᱠᱟᱛᱮᱜ ᱜᱮ ᱟᱠᱚᱣᱟᱜ ᱜᱷᱟᱨᱚᱸᱡᱽ ᱨᱮ ᱠᱟᱹᱢᱤ ᱠᱚ ᱞᱟᱜᱟᱣᱮᱫᱟ ᱚᱱᱟ ᱠᱷᱟᱹᱛᱤᱨ ᱟᱵᱚᱣᱟᱜ ᱱᱚᱣᱟ ᱴᱚᱴᱷᱟᱨᱮ ᱟᱭᱢᱟ ᱨᱚᱠᱚᱢ ᱟᱭᱢᱟ ᱵᱮᱵᱽᱥᱟ ᱠᱷᱟᱹᱛᱤᱨ ᱠᱚ ᱞᱟᱦᱟ ᱟᱠᱟᱱᱟ